ᱤᱧᱟᱹᱜ ᱠᱩᱥᱤ ᱯᱟᱴᱷᱚᱠ ᱫᱚᱭ ᱦᱩᱭᱩᱜ ᱠᱟᱱᱟ ᱥᱟᱱᱛᱟᱞᱤ ᱮᱞᱵᱟᱢ ᱨᱮᱱ ᱱᱟᱭᱚᱠ ᱥᱮ ᱯᱟᱴᱷᱚᱠ ᱫᱚᱭ ᱦᱩᱭᱩᱜ ᱠᱟᱱᱟ ᱥᱚᱱᱤ ᱦᱮᱢᱵᱨᱚᱢ ᱟᱨ ᱯᱟᱴᱷᱚᱠᱤᱭᱟᱹ ᱫᱚᱭ ᱦᱩᱭᱩᱜᱝ ᱠᱟᱱᱟ ᱯᱨᱮᱱᱟ ᱯᱨᱮᱱᱟ ᱴᱩᱰᱩ ᱪᱮᱫᱟᱥᱮ ᱩᱱᱠᱤᱱ ᱫᱚ ᱤᱧ ᱫᱚ ᱟᱹᱰᱤ ᱟᱸᱴ ᱤᱧ ᱠᱩᱥᱤ ᱟᱹᱠᱤᱱᱟ ᱪᱮᱫᱟᱜ ᱥᱮ ᱩᱱᱠᱤᱱ ᱫᱚ ᱟᱹᱰᱤ ᱪᱮᱦᱮᱨᱟ ᱠᱤᱱ ᱰᱟᱱᱥ ᱜᱮᱭᱟ ᱡᱟᱛᱮ ᱢᱚᱱᱮ ᱟᱹᱭᱠᱟᱜᱼᱟ ᱡᱮ ᱩᱱᱠᱤᱱ ᱫᱚ ᱚᱠᱟᱨᱮᱜᱮ ᱵᱟᱝᱠᱤᱱ ᱵᱷᱩᱞ ᱮᱫ ᱞᱮᱠᱟ ᱟᱹᱰᱤ ᱪᱮᱦᱮᱨᱟ ᱠᱤᱱ ᱰᱟᱱᱥ ᱜᱮᱭᱟ ᱥᱮᱠᱤᱱ ᱚᱵᱷᱤᱱᱚᱭ ᱜᱮᱭᱟᱠᱤᱱ ᱩᱱᱠᱤᱱᱟᱜ ᱢᱤᱫ ᱪᱚᱞᱚᱛᱪᱤᱛᱟᱹᱨ ᱟᱨ ᱢᱤᱫ ᱪᱚᱞᱚᱛᱪᱤᱛᱟᱹᱨ ᱨᱮᱭᱟᱜ ᱧᱩᱛᱩᱢ ᱫᱚ ᱦᱩᱭᱩᱜ ᱠᱟᱱᱟ ᱦᱚᱱᱰᱟ ᱜᱟᱹᱰᱤ ᱚᱱᱟ ᱦᱚᱱᱰᱟ ᱜᱟᱹᱰᱤ ᱪᱚᱞᱚᱛᱪᱤᱛᱟᱹᱨ ᱨᱮᱫᱚ ᱩᱱᱠᱤᱱ ᱫᱚ ᱵᱟᱱᱟᱦᱚᱲ ᱮᱢᱚᱱ ᱵᱷᱟᱵᱮ ᱠᱤᱱ ᱚᱵᱷᱤᱱᱚᱭ ᱠᱟᱫᱟ ᱡᱟᱦᱟᱸ ᱢᱚᱱ ᱚᱱᱛᱚᱨ ᱨᱮᱜᱮ ᱮᱠᱮᱵᱟᱨᱮ ᱠᱩᱥᱤ ᱩᱛᱟᱹᱨ ᱮᱱᱟ ᱡᱟᱦᱟᱸ ᱧᱮᱞ ᱠᱟᱛᱮ ᱢᱟᱱᱮ ᱱᱤᱡᱮ ᱦᱚᱸ ᱟᱹᱰᱤᱞᱮ ᱟᱹᱰᱤ ᱟᱱᱚᱱᱫᱚᱧ ᱧᱟᱢ ᱠᱟᱫᱟ ᱥᱮ ᱨᱟᱹᱥᱠᱟᱹ ᱡᱚᱝ ᱟᱠᱟᱫᱟ ᱟᱨ ᱚᱱᱟ ᱠᱷᱟᱹᱛᱤᱨ ᱛᱮᱜᱮ ᱩᱱᱠᱤᱱ ᱫᱚ ᱤᱧ ᱟᱹᱰᱤ ᱟᱸᱴ ᱤᱧ ᱠᱩᱥᱤ ᱟᱹᱠᱤᱱᱟ